ᱟᱹᱰᱤᱜᱟᱱ ᱦᱚᱲ ᱠᱚ ᱯᱷᱩᱴᱵᱚᱞ ᱠᱷᱮᱞ ᱨᱮ ᱠᱷᱮᱞ ᱠᱟᱛᱮ ᱟᱹᱰᱤᱜᱟᱱ ᱦᱚᱲᱠᱚ ᱢᱟᱨᱟᱝ ᱦᱚᱲ ᱠᱚ ᱵᱮᱱᱟᱣ ᱠᱟᱱᱟ ᱟᱨ ᱚᱱᱟᱛᱮ ᱠᱩᱲᱤ ᱠᱚᱦᱚᱸ ᱠᱩᱲᱤ ᱦᱚᱯᱚᱱ ᱦᱚᱸ ᱱᱚᱣᱟ ᱯᱷᱩᱴᱵᱚᱞ ᱠᱷᱮᱞ ᱨᱮ ᱥᱮᱞᱮᱫ ᱢᱮᱱᱟᱜ ᱠᱚᱣᱟ ᱟᱨ ᱢᱟᱲᱟᱝ ᱫᱚ ᱠᱩᱲᱤ ᱦᱚᱯᱚᱱ ᱫᱚ ᱛᱟᱦᱮᱱᱚᱜ ᱯᱷᱩᱴᱵᱚᱞ ᱠᱷᱮᱞ ᱠᱚᱫᱚ ᱵᱟᱠᱚ ᱠᱷᱮᱞ ᱦᱚᱪᱚ ᱟᱠᱚ ᱛᱟᱦᱮᱱᱟ ᱠᱷᱟᱹᱞᱤ ᱠᱚᱲᱟ ᱠᱚᱜᱮ ᱟᱨ ᱱᱮᱛᱟᱨ ᱫᱚ ᱱᱚᱣᱟ ᱥᱚᱨᱠᱟᱨ ᱫᱚ ᱞᱟᱹᱜᱩ ᱠᱟᱜᱼᱟ ᱠᱤ ᱢᱟᱱᱮ ᱠᱷᱮᱞ ᱫᱚ ᱡᱚᱛᱚᱜᱮ ᱢᱟᱱᱮ ᱠᱩᱲᱤᱭᱟᱜ ᱦᱚᱸ ᱢᱮᱱᱟᱜᱼᱟ ᱯᱷᱩᱴᱵᱚᱞ ᱠᱷᱮᱞ ᱟᱨ ᱠᱚᱲᱟᱣᱟᱜ ᱦᱚᱸ ᱢᱮᱱᱟᱜᱼᱟ ᱟᱨ ᱟᱹᱰᱤᱜᱟᱱ ᱠᱚᱲᱟ ᱠᱚᱦᱚᱸ ᱠᱷᱮᱞ ᱠᱟᱛᱮᱱ ᱠᱚ ᱟᱹᱰᱤ ᱢᱟᱨᱟᱝ ᱢᱟᱨᱟᱝ ᱟᱜ ᱴᱩᱨᱱᱟᱢᱮᱱᱴ ᱠᱚᱠᱚ ᱥᱮᱴᱮᱨ ᱠᱟᱱᱟ ᱟᱨ ᱚᱱᱟᱛᱮ ᱟᱨ ᱠᱩᱲᱤ ᱠᱚᱣᱟᱜ ᱦᱚᱸ ᱚᱱᱠᱟ ᱜᱮ ᱵᱮᱵᱚᱥᱛᱷᱟ ᱢᱮᱱᱟᱜᱼᱟ ᱟᱨ ᱠᱩᱲᱤ ᱠᱚᱦᱚᱸ ᱚᱱᱟᱛᱮ ᱟᱭᱢᱟ ᱜᱟᱱ ᱠᱩᱲᱤ ᱠᱚᱦᱚᱸ ᱚᱱᱟ ᱠᱟᱛᱮᱱ ᱢᱮᱦᱱᱚᱛ ᱠᱟᱛᱮᱱ ᱠᱷᱮᱞ ᱥᱮᱬᱟ ᱠᱟᱛᱮᱱ ᱠᱚ ᱵᱮᱱᱟᱣ ᱠᱟᱱᱟ ᱟᱨ ᱢᱟᱨᱟᱝ ᱢᱟᱨᱟᱝ ᱟᱜ ᱥᱮᱬᱟ ᱥᱮᱬᱟ ᱟᱜ ᱡᱟᱭᱜᱟ ᱠᱚᱨᱮ ᱠᱚ ᱥᱮᱴᱮᱨ ᱠᱟᱱᱟ ᱚᱱᱟᱛᱮ ᱱᱚᱣᱟ ᱠᱷᱮᱞ ᱠᱚᱫᱚ ᱟᱹᱰᱤᱜᱮ ᱱᱤᱦᱟᱹᱛᱤ ᱜᱮᱭᱟ ᱟᱨ ᱱᱚᱣᱟ ᱠᱚ ᱠᱷᱮᱞ ᱠᱟᱛᱮᱱ ᱜᱮ ᱢᱟᱱᱮ ᱟᱹᱰᱤ ᱜᱟᱱ ᱯᱩᱭᱥᱟᱹ ᱠᱚ ᱠᱟᱢᱟᱣ ᱠᱟᱜᱼᱟ ᱠᱷᱮᱞ ᱥᱮᱬᱟ ᱠᱟᱛᱮᱱ ᱟᱨ ᱟᱹᱰᱤᱜᱟᱱ ᱢᱮᱰᱮᱞ ᱠᱚᱠᱚ ᱧᱟᱢ ᱠᱟᱜᱼᱟ ᱢᱟᱨᱟᱝ ᱢᱟᱨᱟᱝ ᱟᱜ ᱯᱩᱭᱥᱟᱹ ᱠᱚ ᱱᱚᱠᱨᱤ ᱪᱟᱹᱠᱨᱤ ᱦᱚᱸ ᱧᱟᱢ ᱠᱟᱱᱟ ᱟᱹᱰᱤᱜᱮ ᱚᱱᱟᱛᱮ ᱱᱚᱣᱟ ᱠᱷᱮᱞ ᱫᱚ ᱟᱹᱰᱤᱜᱮ ᱱᱤᱦᱟᱹᱛ ᱜᱮᱭᱟ ᱢᱟᱱᱮ ᱱᱤᱦᱟᱹᱛᱤ ᱜᱮᱭᱟ ᱱᱚᱣᱟ ᱠᱷᱮᱞ ᱫᱚ ᱟᱹᱰᱤᱜᱮ ᱵᱮᱥᱼᱟ